ᱤᱧ ᱤᱧᱟᱹᱜ ᱛᱟᱬᱟᱢ ᱰᱟᱦᱟᱨ ᱨᱮ ᱛᱟᱭᱚᱢ ᱫᱟᱨᱟᱢ ᱪᱟᱹᱠᱨᱤ ᱥᱮ ᱠᱤᱨᱭᱟᱨ ᱞᱟᱹᱜᱤᱫ ᱛᱮ ᱱᱤᱛᱚᱜ ᱫᱚ ᱠᱷᱚᱸᱫᱽᱨᱚᱱ ᱠᱟᱹᱢᱤ ᱨᱮᱧ ᱟᱬᱜᱚ ᱟᱠᱟᱱᱟ ᱯᱤ ᱮᱭᱤᱪ ᱰᱤ ᱠᱚᱨᱟᱣ ᱱᱚᱣᱟ ᱠᱷᱚᱸᱫᱽᱨᱚᱱ ᱠᱟᱹᱢᱤ ᱠᱚᱨᱟᱣ ᱚᱠᱛᱚ ᱚᱱᱟ ᱞᱟᱦᱟᱛᱮ ᱡᱟᱦᱟᱱᱟᱜ ᱨᱮᱜᱮ ᱛᱤᱸᱜᱩ ᱠᱮᱴᱮᱡ ᱞᱟᱜᱟᱱ ᱯᱨᱟᱭᱢᱟᱹᱨᱤ ᱡᱟᱦᱟᱨ ᱪᱟᱹᱠᱨᱤ ᱵᱤᱱᱤᱰ ᱚᱱᱟᱹᱧ ᱮᱢ ᱞᱟᱹᱜᱤᱫᱚᱜ ᱠᱟᱱᱟ ᱚᱱᱟ ᱥᱟᱶᱛᱮ ᱯᱚᱨᱚᱵᱚᱨᱛᱤ ᱠᱟᱞ ᱨᱮ ᱱᱚᱣᱟ ᱠᱚᱞᱮᱡᱽ ᱥᱮ ᱭᱩᱱᱤᱵᱷᱟᱨᱥᱤᱴᱤ ᱨᱮᱱ ᱯᱚᱨᱯᱷᱮᱥᱟᱨ ᱞᱟᱹᱜᱤᱫ ᱤᱧ ᱨᱤᱠᱟᱹᱭᱟ